ᱦᱳᱭ ᱡᱩᱫᱤ ᱵᱟᱝᱯᱮ ᱦᱤᱡᱩᱜᱼᱟ ᱟᱯᱮ ᱨᱟᱹᱥᱠᱟᱹᱯᱮ ᱵᱩᱡᱷᱟᱹᱣᱮᱫ ᱠᱷᱟᱱ ᱫᱚ ᱚᱱᱟ ᱟᱨᱚ ᱫᱚᱲᱟᱭ ᱠᱟᱹᱴᱤᱡ ᱢᱮᱱᱚᱜ ᱟᱯᱮ ᱠᱟᱱᱟ ᱟᱫᱚ ᱜᱟᱹᱰᱤ ᱛᱮᱯᱮ ᱦᱤᱡᱩᱜ ᱠᱷᱟᱱ ᱫᱚ ᱤᱭᱟᱹ ᱫᱚ ᱯᱩᱭᱥᱟᱹ ᱵᱷᱟᱲᱟ ᱫᱚ ᱞᱟᱜᱟᱜ ᱜᱮᱭᱟ ᱮᱠ ᱦᱟᱡᱟᱨ ᱫᱩᱭ ᱦᱟᱡᱟᱨ ᱚᱱᱟ ᱢᱮᱱ ᱦᱚᱨ ᱛᱤᱱᱟᱹᱜ ᱡᱷᱟᱹᱞ ᱚᱱᱠᱟ ᱦᱤᱥᱟᱹᱵ ᱟᱨ ᱡᱚᱢ ᱧᱩ ᱫᱚ ᱚᱱᱟ ᱪᱮᱫ ᱞᱮᱠᱟ ᱯᱮ ᱯᱮ ᱡᱚᱢ ᱧᱩᱭᱟ ᱫᱟᱠᱟ ᱯᱮ ᱡᱚᱢ ᱠᱷᱟᱱ ᱢᱟ ᱫᱟᱠᱟ ᱡᱤᱞ ᱩᱛᱩ ᱥᱟᱞᱟᱜ ᱯᱮ ᱡᱚᱢᱟ ᱪᱮᱫ ᱦᱟᱠᱩ ᱥᱟᱞᱟᱜ ᱯᱮ ᱡᱚᱢᱟ ᱚᱱᱟ ᱫᱚ ᱰᱷᱮᱨ ᱜᱮ ᱫᱩᱭᱥᱚ ᱦᱚᱸ ᱞᱟᱜᱟᱜ ᱜᱮᱭᱟ ᱡᱚᱢ ᱱᱟᱦᱟᱜ ᱱᱟᱥᱛᱟ ᱡᱚᱢ ᱱᱟᱥᱛᱟ ᱱᱟᱦᱟᱜ ᱱᱟᱥᱛᱟ ᱢᱟ ᱩᱱᱟᱹᱜ ᱵᱟᱭ ᱞᱟᱜᱟᱜᱼᱟ ᱫᱟᱠᱟ ᱦᱚᱸ ᱡᱚᱡᱚᱢ ᱥᱟᱵᱱᱟ ᱜᱮᱭᱟ ᱡᱮᱞ ᱠᱷᱚᱱ ᱦᱮᱡ ᱠᱟᱛᱮᱫ ᱢᱟ ᱮᱱᱠᱷᱟᱱ ᱚᱱᱟᱦᱚᱸ ᱫᱩᱭᱥᱚ ᱜᱟᱱ ᱦᱚᱸ ᱦᱩᱭᱩᱜ ᱜᱮᱭᱟ ᱡᱤᱞ ᱡᱚᱢ ᱢᱟᱪᱮᱢ ᱯᱮ ᱦᱟᱹᱠᱩ ᱥᱟᱞᱟᱜ ᱪᱮ ᱮᱭᱥᱮ ᱟᱞᱩ ᱫᱟᱹᱞ ᱥᱟᱞᱟᱜ ᱚᱱᱟᱫᱚ ᱤᱭᱟᱹ ᱡᱚᱢ ᱤᱫᱤ ᱠᱟᱛᱮᱫ ᱚᱱᱠᱟ ᱯᱚᱭᱥᱟ ᱫᱚ ᱞᱟᱜᱟᱜᱼᱟ ᱟᱨ ᱱᱚᱸᱰᱮ ᱚᱱᱟ ᱵᱟᱲᱮ ᱯᱚᱴᱠᱟ ᱯᱮ ᱥᱮᱴᱮᱨ ᱮᱱᱠᱷᱟᱱ ᱫᱚ ᱱᱚᱸᱰᱮ ᱠᱷᱚᱱ ᱛᱟᱲᱟᱢ ᱛᱮᱢ ᱪᱟᱞᱟᱜ ᱠᱷᱟᱱ ᱢᱟ ᱞᱟᱸᱜᱟ ᱪᱟᱵᱟᱜ ᱟᱢ ᱵᱟᱭ ᱠᱷᱚᱨᱪᱚᱜᱼᱟ ᱴᱟᱠᱟ ᱯᱩᱭᱥᱟᱹ ᱡᱩᱫᱤ ᱟᱨ ᱜᱟᱹᱰᱤᱛᱮᱢ ᱪᱟᱞᱟᱜ ᱠᱷᱟᱱ ᱫᱚ ᱚᱱᱠᱟ ᱫᱚ ᱠᱷᱚᱨᱚᱪᱚᱜ ᱜᱮᱭᱟ ᱯᱩᱭᱥᱟᱹ ᱦᱚᱸ ᱮᱠ ᱦᱟᱡᱟᱨ ᱦᱚᱸ ᱫᱩᱭ ᱦᱟᱡᱟᱨ ᱦᱚᱸ ᱚᱱᱠᱟ ᱠᱷᱚᱨᱪᱚᱜ ᱜᱮᱭᱟ ᱢᱟᱱᱮ ᱟᱹᱪᱩᱨᱟᱛᱮᱢ ᱱᱚᱣᱟ ᱦᱚᱨᱮᱢ ᱪᱟᱞᱟᱜᱼᱟ ᱱᱚᱝᱠᱟᱛᱮ ᱟᱹᱪᱩᱨᱟᱛᱮ ᱚᱱᱟ ᱡᱟᱭᱜᱟᱨᱮ ᱢᱮᱱᱟᱜᱼᱟ ᱢᱤᱫᱴᱟᱝ ᱫᱟᱜ ᱫᱷᱤᱨᱤ ᱪᱮᱛᱟᱱ ᱨᱮ ᱫᱟᱜ ᱚᱸᱰᱮ ᱠᱷᱚᱱᱮᱢ ᱦᱤᱡᱩᱜᱼᱟ ᱟᱨ ᱱᱚᱣᱟ ᱟᱨᱦᱚᱸ ᱢᱤᱫ ᱥᱮᱱᱛᱮ ᱨᱚᱲ ᱛᱮᱢ ᱟᱹᱪᱩᱨᱚᱜᱼᱟ ᱚᱸᱰᱮ ᱟᱹᱪᱩᱨ ᱠᱟᱛᱮᱫ ᱟᱨᱚ ᱱᱚᱣᱟ ᱡᱟᱭᱜᱟ ᱨᱮ ᱱᱚᱣᱟ ᱯᱟᱥᱴᱟ ᱡᱟᱭᱜᱟ ᱨᱮ ᱢᱮᱱᱟᱜᱼᱟ ᱚᱸᱰᱮᱢ ᱨᱟᱠᱟᱵᱚᱜᱼᱟ ᱢᱤᱫᱴᱷᱮᱱ ᱯᱟᱱᱛᱮ ᱠᱟᱛᱮᱫ ᱚᱱᱠᱟᱼᱢᱟ ᱵᱟᱹᱱᱩᱜ ᱟᱹᱱᱤᱡ ᱚᱱᱟ ᱤᱭᱟᱹ ᱦᱚᱸ ᱫᱟᱜ ᱦᱚᱸ ᱫᱷᱤᱨᱤ ᱪᱮᱛᱟᱱ ᱫᱟᱜ ᱦᱚᱸ ᱮᱱᱮᱠᱷᱟᱱ ᱚᱸᱰᱮᱠᱷᱚᱱ ᱟᱨᱦᱚᱸ ᱦᱮᱡ ᱨᱩᱣᱟᱹᱲᱚᱜᱼᱟ ᱟᱨᱦᱚᱸ ᱟᱨᱦᱚᱸ ᱱᱟᱣᱟ ᱨᱳᱰᱮᱢ ᱥᱟᱵᱟᱱᱟᱟᱜ ᱤᱱᱟᱹᱠᱷᱟᱱ ᱟᱨᱦᱚᱸ ᱚᱱᱠᱟᱛᱮ ᱟᱹᱪᱩᱨ ᱠᱟᱛᱮᱫ ᱟᱨᱦᱚᱸ ᱟᱨ ᱢᱤᱫ ᱡᱟᱭᱜᱟᱢ ᱧᱮᱞᱟ ᱤᱱᱟᱹ ᱠᱷᱟᱱ ᱢᱟ ᱯᱮ ᱯᱩᱱ ᱡᱟᱭᱜᱟ ᱧᱮᱞ ᱠᱷᱟᱱ ᱢᱟ ᱟᱹᱪᱩᱨᱚᱜᱼᱟ ᱚᱸᱰᱮ ᱠᱷᱚᱱ ᱟᱨ ᱵᱩᱨᱩ ᱵᱩᱨᱩ ᱛᱮᱢᱟ ᱞᱟᱸᱜᱟ ᱪᱟᱵᱟᱜ ᱟᱢ ᱵᱟᱢ ᱥᱮᱱ ᱫᱟᱲᱮᱭᱟᱜᱼᱟ ᱮᱰᱮᱠᱷᱟᱱ ᱦᱚᱸ ᱟᱨᱚ ᱚᱛᱚ ᱟᱲᱜᱳ ᱠᱟᱛᱮᱜᱮ ᱟᱨᱦᱚᱸ ᱟᱹᱪᱩᱨ ᱠᱟᱛᱮᱫ ᱮᱢ ᱪᱟᱞᱟᱜᱼᱟ ᱟᱨ ᱧᱮᱞ ᱞᱟᱹᱜᱤᱫ ᱠᱷᱟᱱ ᱟᱹᱰᱤ ᱵᱮᱥ ᱱᱚᱣᱟ ᱵᱩᱨᱩ ᱫᱚ ᱟᱹᱰᱤ ᱵᱮᱥ ᱵᱩᱨᱩ ᱠᱟᱱᱟ ᱱᱚᱣᱟ ᱫᱚ ᱵᱚᱸᱜᱟ ᱟᱭᱛᱟᱱ ᱠᱟᱱᱟ ᱟᱨ ᱟᱞᱮ ᱫᱚ ᱦᱩᱭᱩᱜᱼᱟ ᱱᱚᱸᱰᱮ ᱤᱭᱟᱹ ᱠᱚ ᱥᱮᱸᱫᱽᱨᱟ ᱠᱚ ᱱᱤᱭᱟᱹ ᱟᱞᱮ ᱱᱤᱭᱟᱹ ᱯᱟᱲᱥᱟ ᱯᱚᱧᱪᱟᱭᱮᱛ ᱨᱤᱱ ᱛᱤᱱᱟᱹᱜ ᱢᱮᱱᱟᱜᱼᱟ ᱥᱟᱛᱴᱤ ᱜᱟᱱ ᱟᱹᱛᱩ ᱢᱮᱱᱟᱜᱼᱟ ᱟᱞᱮ ᱫᱚᱞᱮ ᱤᱭᱟᱹᱭ ᱠᱷᱟᱱ ᱚᱱᱟ ᱥᱮᱸᱫᱽᱨᱟᱭ ᱠᱷᱟᱱᱞᱮ ᱟᱞᱮᱨᱮᱱ ᱱᱚᱸᱰᱮ ᱵᱟᱲᱮ ᱯᱚᱴᱠᱟ ᱠᱷᱚᱱ ᱢᱤᱫᱴᱟᱝ ᱥᱤᱢ ᱟᱨᱦᱚᱸ ᱚᱱᱠᱟᱜᱮ ᱦᱟᱸᱜ ᱛᱤᱱᱟᱹᱜ ᱴᱚᱞᱟ ᱦᱟᱸᱜ ᱞᱮ ᱥᱮᱸᱫᱽᱨᱟᱭ ᱠᱷᱚᱱᱞᱮ ᱵᱚᱸᱜᱟ ᱵᱚᱨᱠᱟᱜ ᱚᱱᱟ ᱩᱱᱠᱩ ᱠᱚᱠᱚ ᱤᱫᱤ ᱠᱚᱣᱟ ᱪᱟᱣᱞᱮ ᱠᱚᱠᱚ ᱤᱫᱤᱭᱟ ᱠᱚᱲᱟ ᱠᱚ ᱥᱮᱸᱫᱽᱨᱟ ᱦᱤᱞᱳᱜ ᱟᱨ ᱚᱸᱰᱮ ᱟᱥᱟᱨᱤ ᱱᱟᱭᱠᱮ ᱵᱚᱸᱜᱟᱭ ᱦᱟᱸᱰᱮ ᱵᱟᱜᱽᱣᱟᱱ ᱨᱮᱠᱚ ᱡᱟᱣᱨᱟ ᱟᱨ ᱨᱩ ᱨᱩ ᱛᱮᱠᱚ ᱟᱹᱜᱩᱭᱮᱭᱟ ᱱᱟᱭᱠᱮ ᱚᱸᱰᱮ ᱠᱷᱚᱱᱟᱜ ᱫᱚ ᱟᱨᱦᱚᱸ ᱟᱫᱚᱢ ᱫᱚᱠᱚ ᱟᱞᱮ ᱠᱩᱞᱦᱤ ᱛᱮᱠᱚ ᱪᱟᱞᱟᱜ ᱦᱟᱱᱮ ᱵᱩᱨᱩ ᱡᱟᱦᱟᱸ ᱨᱮ ᱦᱟᱱᱮ ᱫᱟᱜ ᱥᱮᱛᱮᱧᱚᱜ ᱠᱟᱱᱟ ᱢᱤᱫ ᱡᱚᱠᱷᱚᱱ ᱫᱟᱜ ᱚᱱᱟ ᱪᱮᱛᱟᱱ ᱠᱚ ᱪᱟᱞᱟᱜᱼᱟ ᱛᱚᱣᱟ ᱫᱩᱞ ᱢᱮᱱᱛᱮ ᱞᱮ ᱢᱮᱛᱟᱜᱼᱟ ᱱᱚᱸᱰᱮ ᱠᱚ ᱨᱟᱠᱟᱵᱼᱟ ᱠᱚᱲᱟ ᱠᱚ ᱚᱸᱰᱮ ᱠᱚ ᱟᱫᱚᱢ ᱫᱚ ᱚᱸᱰᱮ ᱠᱚ ᱵᱚᱸᱜᱟᱭᱟᱠᱚ ᱟᱨ ᱨᱩ ᱨᱩᱛᱮ ᱟᱨᱦᱚᱸᱠᱚ ᱨᱩᱣᱟᱹ ᱵᱩᱨᱩ ᱞᱟᱛᱟᱨ ᱞᱟᱛᱟᱨᱛᱮ ᱦᱟᱱᱮ ᱟᱹᱛᱩ ᱥᱮᱫᱛᱮ ᱚᱱᱟ ᱵᱩᱨᱩ ᱞᱟᱛᱟᱨ ᱞᱟᱛᱟᱨᱛᱮ ᱚᱸᱰᱮ ᱥᱮᱸᱫᱽᱨᱟ ᱵᱟᱜᱣᱟᱱ ᱠᱚ ᱟᱲᱜᱳ ᱨᱩᱣᱟᱹᱲᱚᱜᱼᱟ ᱛᱟᱭᱱᱚᱢ ᱫᱚ ᱥᱩᱠᱨᱚᱵᱟᱨ ᱫᱤᱱ ᱦᱩᱭᱩᱜᱼᱟ ᱥᱩᱱᱵᱟᱨ ᱫᱚ ᱡᱟᱣᱨᱟ ᱥᱩᱱᱵᱟᱨ ᱫᱚ ᱟᱫᱚ ᱜᱚᱴᱟ ᱧᱤᱫᱟᱹ ᱦᱚᱭ ᱥᱩᱠᱩᱞᱵᱟᱨ ᱠᱷᱚᱱ ᱠᱚ ᱛᱟᱦᱮᱱᱟ ᱩᱱᱠᱩ ᱠᱚᱲᱟ ᱫᱚ ᱴᱟᱢᱟᱠ ᱜᱚᱜ ᱠᱚᱫᱚ ᱟᱨ ᱱᱚᱰᱮ ᱦᱮᱸ ᱤᱭᱟᱹ ᱜᱚᱴᱟ ᱫᱤᱱ ᱦᱚᱭ ᱧᱤᱫᱟᱹ ᱠᱚ ᱛᱟᱦᱮᱱᱟ ᱵᱟᱜᱽᱣᱟᱱ ᱨᱮ ᱚᱸᱰᱮ ᱠᱚ ᱛᱟᱦᱮᱱᱟ ᱟᱨ ᱛᱟᱭᱚᱢ ᱫᱚ ᱫᱤᱱ ᱵᱮᱲᱟ ᱫᱚᱱ ᱠᱚ ᱥᱤᱨᱟᱹᱭ ᱠᱚᱠᱚ ᱦᱤᱡᱩᱜᱼᱟ ᱡᱮᱛᱮᱱ ᱠᱚᱠᱚ ᱦᱤᱡᱩᱜᱼᱟ ᱧᱮᱞ ᱧᱚᱜ ᱟᱢ